ᱠᱳᱵᱷᱤᱰ ᱩᱱᱤᱥ ᱩᱱᱤᱥ ᱥᱟᱞᱨᱮ ᱡᱚᱠᱷᱚᱱ ᱢᱚᱦᱟ ᱢᱟᱹᱨᱤ ᱚᱠᱛᱮ ᱦᱩᱭ ᱞᱮᱱᱟ ᱛᱚᱠᱷᱚᱱ ᱟᱭᱢᱟ ᱦᱚᱲ ᱟᱞᱮ ᱢᱟᱞᱫᱟ ᱡᱮᱞᱟ ᱠᱚ ᱫᱟᱹᱲ ᱦᱮᱡ ᱞᱮᱱᱟ ᱩᱱ ᱡᱚᱠᱷᱚᱡ ᱨᱮ ᱤᱧ ᱩᱱᱠᱩ ᱛᱟᱦᱮᱱ ᱞᱟᱹᱜᱤᱫ ᱡᱟᱭᱜᱟᱧ ᱵᱮᱵᱚᱥᱛᱷᱟ ᱞᱮᱫᱟ ᱟᱨ ᱚᱱᱟ ᱥᱟᱶᱛᱮ ᱡᱚᱢᱟᱜ ᱦᱚᱸᱧ ᱵᱮᱵᱚᱥᱛᱷᱟ ᱞᱮᱫᱟ ᱟᱨ ᱚᱱᱟ ᱥᱟᱶ ᱥᱟᱶᱛᱮ ᱠᱤᱪᱨᱤᱡ ᱠᱷᱟᱹᱰᱩᱣᱟᱹᱜ ᱦᱚᱸᱧ ᱮᱢ ᱟᱠᱟᱫ ᱠᱚᱣᱟ ᱢᱮᱱᱠᱷᱟᱱ ᱟᱨᱦᱚᱸ ᱵᱟᱨ ᱯᱮ ᱫᱤᱱ ᱠᱚ ᱛᱟᱦᱮᱸ ᱠᱟᱱᱟ ᱟᱨ ᱩᱱᱠᱩ ᱞᱟᱹᱜᱤᱫ ᱡᱚᱢᱼᱧᱩ ᱡᱚᱛᱚᱧ ᱮᱢᱟᱫ ᱠᱚ ᱛᱟᱦᱮᱸ ᱠᱟᱱᱟ